ᱟᱵᱚ ᱱᱚᱜᱼᱚᱸᱭ ᱧᱮᱞ ᱢᱮ ᱥᱮᱨᱮᱧ ᱦᱟᱸᱜ ᱟᱵᱚ ᱟᱵᱚ ᱱᱤᱛᱚᱜ ᱜᱤᱫᱟᱹᱨ ᱯᱤᱫᱟᱹᱨ ᱠᱚᱢᱟ ᱥᱮᱨᱮᱧ ᱦᱚᱸ ᱵᱟᱠᱚ ᱪᱮᱫ ᱟᱠᱟᱜᱼᱟ ᱟᱫᱚ ᱦᱟᱯᱲᱟᱢ ᱠᱚ ᱟᱵᱚ ᱡᱟᱦᱟᱸ ᱞᱮᱠᱟ ᱠᱚ ᱞᱟᱹᱭ ᱪᱮᱫ ᱟᱠᱟᱫ ᱵᱚᱱᱟ ᱱᱤᱛᱚᱜ ᱚᱱᱟ ᱟᱵᱚ ᱴᱷᱮᱱ ᱱᱤᱛᱚᱜ ᱢᱮᱱᱟᱜᱼᱟ ᱟᱫᱚ ᱚᱱᱟᱜᱮ ᱜᱤᱫᱽᱨᱟᱹ ᱠᱚ ᱱᱤᱛᱚᱜ ᱵᱚᱱ ᱪᱮᱫ ᱤᱫᱤ ᱠᱟᱠᱚ ᱠᱷᱟᱱ ᱫᱚ ᱢᱟᱱᱮ ᱢᱟᱲᱟᱝ ᱫᱤᱱ ᱨᱮ ᱟᱠᱚ ᱦᱚᱸᱠᱚ ᱥᱮᱨᱮᱧ ᱫᱟᱲᱮᱭᱟᱜᱼᱟ ᱨᱚᱲ ᱫᱟᱲᱮᱭᱟᱜᱼᱟ ᱠᱚ ᱵᱟᱝᱟ ᱤᱧ ᱵᱟᱵᱟ ᱱᱚᱠᱟ ᱥᱮᱨᱮᱧ ᱪᱮᱫ ᱞᱤᱫᱤᱧᱟ ᱢᱮᱱᱛᱮ ᱱᱚᱣᱟ ᱥᱮᱨᱮᱧ ᱨᱟᱦᱟ ᱤᱧ ᱪᱮᱫ ᱟᱹᱠᱟᱹᱜ ᱟᱹᱧ ᱚᱱᱟᱛᱮ ᱱᱤᱛᱚᱜ ᱜᱤᱫᱽᱨᱟᱹ ᱠᱚ ᱟᱵᱚ ᱵᱚ ᱥᱤᱠᱷᱱᱟᱹᱛ ᱠᱚᱣᱟ ᱱᱤᱛᱚᱝ ᱫᱚ ᱟᱨ ᱱᱤᱛᱚᱜ ᱡᱩᱫᱤ ᱟᱵᱚ ᱥᱮᱨᱮᱧ ᱦᱚᱸ ᱵᱟᱵᱚᱱ ᱥᱤᱠᱷᱱᱟᱹᱛ ᱠᱚᱣᱟ ᱵᱟᱠᱷᱟᱱ ᱛᱩᱢᱫᱟᱜ ᱴᱟᱢᱟᱠ ᱨᱩ ᱦᱚᱸ ᱵᱟᱵᱚᱱ ᱥᱤᱠᱷᱱᱟᱹᱛ ᱠᱚᱣᱟ ᱮᱱᱠᱷᱟᱱ ᱛᱟᱭᱚᱢ ᱵᱤᱫᱟᱹᱞ ᱨᱮ ᱪᱮᱫ ᱠᱚ ᱪᱤᱠᱟᱭᱟ ᱛᱟᱢ ᱫᱚ ᱦᱟᱱᱮ ᱰᱤᱡᱮ ᱠᱚ ᱟᱹᱜᱩᱭᱟ ᱚᱱᱟ ᱞᱟᱜᱟᱱ ᱱᱤᱛᱚᱜ ᱡᱩᱫᱤ ᱟᱵᱚ ᱥᱮᱨᱮᱧ ᱵᱚᱱ ᱪᱮᱫ ᱟᱠᱚᱣᱟ ᱛᱩᱢᱫᱟᱜ ᱴᱟᱢᱟᱠ ᱵᱚ ᱪᱮᱫ ᱟᱠᱚᱣᱟ ᱤᱱᱟᱹ ᱠᱷᱟᱱ ᱫᱚ ᱟᱠᱚ ᱦᱤᱡᱩᱜ ᱫᱤᱱ ᱨᱮ ᱚᱱᱟ ᱥᱮᱨᱮᱧ ᱦᱚᱸ ᱪᱮᱫ ᱫᱟᱲᱮᱭᱟᱜ ᱟᱠᱚ ᱟᱨ ᱨᱚᱲ ᱦᱚᱸᱠᱚ ᱪᱮᱫ ᱫᱟᱲᱮᱭᱟᱜᱼᱟ ᱟᱵᱚ ᱥᱟᱱᱛᱟᱲ ᱨᱚᱲ ᱦᱚᱸᱠᱚ ᱪᱮᱫ ᱫᱟᱲᱮᱭᱟᱜᱼᱟ ᱟᱨ ᱥᱟᱱᱛᱟᱲ ᱛᱮ ᱥᱮᱨᱮᱧ ᱦᱚᱸᱠᱚ ᱪᱮᱫ ᱫᱟᱲᱮᱭᱟᱜᱼᱟ ᱵᱟᱠᱷᱟᱱ ᱫᱚ ᱱᱤᱛᱚᱜ ᱢᱟ ᱡᱟᱦᱟᱱᱟᱜ ᱛᱮᱱᱟᱜ ᱞᱮᱠᱟ ᱦᱤᱱᱫᱤ ᱜᱮᱠᱚ ᱪᱮᱫᱚᱜ ᱠᱟᱱᱟ ᱥᱮᱨᱮᱧ ᱢᱟ ᱦᱤᱱᱫᱤ ᱥᱮᱨᱮᱧ ᱜᱮ ᱟᱵᱚᱣᱟᱜ ᱥᱮᱨᱮᱧ ᱫᱚᱠᱚ ᱵᱟᱹᱜᱤᱭᱟᱜ ᱠᱟᱱᱟ ᱥᱮᱨᱮᱧ ᱚᱱᱟ ᱞᱟᱹᱜᱤᱫ ᱟᱵᱚ ᱫᱚ ᱟᱵᱚᱣᱟᱜ ᱥᱚᱢᱟᱡᱽ ᱠᱷᱚᱱ ᱫᱚ ᱮᱴᱟᱜ ᱥᱮᱨᱮᱧ ᱫᱚ ᱟᱞᱚ ᱥᱮᱨᱮᱧ ᱢᱟ ᱡᱟᱦᱟᱱᱟᱜ ᱜᱮ ᱯᱟᱨᱟᱵᱽ ᱯᱩᱱᱟᱹᱭ ᱦᱩᱭᱮᱱᱟ ᱵᱟᱦᱟ ᱥᱚᱦᱨᱟᱭ ᱦᱩᱭᱮᱱᱟ ᱮᱱᱠᱷᱟᱱ ᱵᱟᱦᱟ ᱡᱚᱦᱚᱜ ᱵᱟᱦᱟ ᱞᱮᱠᱟ ᱥᱮᱨᱮᱧ ᱢᱮ ᱥᱚᱨᱦᱟᱭ ᱡᱚᱦᱚᱜ ᱥᱚᱦᱨᱟᱭ ᱞᱮᱠᱟ ᱥᱮᱨᱮᱧ ᱢᱮ ᱚᱱᱟ ᱞᱟᱹᱜᱤᱫ ᱱᱤᱛᱚᱜ ᱜᱤᱫᱽᱨᱟᱹ ᱯᱤᱫᱽᱨᱟᱹ ᱠᱚ ᱢᱮᱱ ᱦᱩᱭᱩᱜ ᱠᱟᱱᱟ ᱟᱯᱮᱫᱚ ᱟᱵᱚᱣᱟᱜ ᱥᱚᱢᱟᱡᱽ ᱨᱮᱭᱟᱜ ᱥᱮᱨᱮᱧ ᱜᱮ ᱥᱮᱨᱮᱧ ᱢᱟ ᱮᱴᱟᱜ ᱥᱮᱨᱮᱧ ᱫᱚ ᱵᱟᱝ ᱜᱮ ᱮᱠᱟᱞ ᱜᱮ ᱵᱟᱭ ᱜᱟᱱᱚᱜᱼᱟ ᱟᱵᱚᱣᱟᱜ ᱥᱚᱢᱟᱡᱽ ᱨᱮᱫᱚ ᱚᱱᱟ ᱞᱟᱜᱟᱱ ᱟᱵᱚᱨᱮᱱ ᱜᱤᱫᱽᱨᱟᱹ ᱠᱚᱵᱚᱱ ᱥᱤᱠᱷᱤᱛ ᱚᱴᱚ ᱠᱟᱠᱚᱣᱟᱵᱚᱱ ᱥᱤᱠᱷᱤᱛ ᱠᱚ ᱠᱷᱟᱱ ᱫᱚᱠᱚ ᱦᱤᱡᱩᱜ ᱫᱤᱱ ᱨᱮ ᱚᱱᱟ ᱟᱨᱦᱚᱸ ᱟᱠᱚ ᱨᱮᱱ ᱜᱤᱫᱽᱨᱟᱹ ᱠᱚᱠᱚ ᱚᱯᱮᱞᱚᱜᱼᱟ ᱩᱱᱠᱩ ᱦᱚᱸᱠᱚ ᱥᱤᱠᱷᱤᱛ ᱫᱟᱲᱮ ᱟᱠᱚᱣᱟ ᱵᱟᱝᱼᱟ ᱱᱚᱣᱟ ᱫᱚ ᱤᱧ ᱵᱟᱵᱟᱭ ᱪᱮᱫ ᱚᱴᱚ ᱞᱟᱹᱫᱤᱧᱟᱹ ᱛᱟᱦᱮᱱ ᱮᱱᱠᱷᱟᱱ ᱱᱚᱣᱟ ᱤᱧ ᱦᱚᱧ ᱞᱟᱹᱭ ᱚᱴᱚ ᱟᱯᱮ ᱠᱟᱱᱟ ᱟᱯᱮ ᱪᱮᱫᱚᱜ ᱯᱮ ᱟᱨ ᱟᱵᱚᱣᱟᱜ ᱥᱚᱢᱟᱡᱽ ᱢᱟᱱᱮ ᱨᱚᱯᱷᱟ ᱫᱚᱦᱚᱭ ᱯᱮ ᱟᱨ ᱱᱤᱛᱚᱜ ᱡᱩᱫᱤ ᱵᱟᱯᱮ ᱪᱮᱫᱚᱜᱼᱟ ᱩᱱᱠᱩ ᱦᱚᱸ ᱮᱱᱠᱷᱟᱱ ᱫᱚ ᱟᱵᱚᱣᱟᱜ ᱥᱚᱢᱟᱡᱽ ᱜᱮ ᱵᱟᱭ ᱵᱟᱧᱪᱟᱜ ᱠᱟᱱ ᱫᱚ ᱛᱟᱵᱚᱱ ᱥᱮᱨᱮᱧ ᱜᱮ ᱵᱟᱢ ᱵᱟᱲᱟᱭᱟ ᱛᱩᱢᱫᱟᱜ ᱴᱟᱢᱟᱠ ᱨᱩ ᱜᱮ ᱵᱟᱢ ᱵᱟᱲᱟᱭᱟ ᱮᱱᱠᱷᱟᱱ ᱪᱮᱠᱟᱢ ᱪᱮᱫ ᱫᱟᱲᱮᱭᱟᱜᱼᱟ ᱛᱟᱭᱚᱢ ᱫᱚᱢ ᱢᱮᱱᱟ ᱤᱧ ᱵᱟᱵᱟ ᱛᱟᱠᱚ ᱫᱚ ᱪᱮᱫ ᱦᱚᱸ ᱵᱟᱠᱚ ᱪᱮᱫ ᱞᱤᱫᱤᱧᱟᱹ ᱥᱮᱨᱮᱧ ᱦᱚᱸ ᱵᱟᱠᱚ ᱪᱮᱫ ᱞᱤᱫᱤᱧᱟᱹ ᱛᱩᱢᱫᱟᱜ ᱴᱟᱢᱟᱠ ᱨᱩ ᱦᱚᱸ ᱵᱟᱠᱚ ᱪᱮᱫ ᱞᱤᱫᱤᱧᱟᱹ ᱚᱠᱟ ᱠᱷᱚᱱᱤᱧ ᱪᱮᱫᱚᱜᱼᱟ ᱟᱨ ᱱᱤᱛᱚᱜ ᱡᱩᱫᱤ ᱟᱵᱚᱜᱮ ᱡᱩᱫᱤ ᱵᱟᱵᱚᱱ ᱪᱮᱫ ᱠᱚᱣᱟ ᱮᱱᱠᱷᱟᱱ ᱚᱠᱚᱭ ᱪᱮᱫᱮᱭᱟᱭ ᱩᱱᱠᱩ ᱪᱷᱟᱹᱛᱤᱠ ᱯᱟᱹᱴᱚᱠ ᱠᱚ ᱪᱮᱫ ᱠᱚᱣᱟ ᱪᱷᱟᱹᱛᱤᱠ ᱯᱟᱹᱴᱚᱠ ᱫᱚ ᱩᱱᱠᱩ ᱫᱚ ᱟᱠᱚᱣᱟᱜ ᱤᱭᱟᱹ ᱨᱮᱠᱚ ᱤᱫᱤ ᱢᱮᱭᱟ ᱥᱮᱨᱮᱧ ᱨᱮ ᱟᱵᱚ ᱥᱚᱢᱟᱡᱽ ᱨᱮ ᱢᱮᱱᱟᱜ ᱵᱚᱱᱟ ᱦᱚᱲ ᱟᱵᱚᱣᱟᱜ ᱥᱚᱢᱟᱡᱽ ᱥᱮᱨᱮᱧ ᱛᱩᱢᱫᱟᱜ ᱴᱟᱢᱟᱠ ᱦᱩᱭᱮᱱᱟ ᱚᱱᱟ ᱵᱚ ᱪᱮᱫ ᱠᱚ ᱠᱷᱟᱱ ᱫᱚ ᱟᱵᱚᱣᱟᱜ ᱚᱱᱟ ᱡᱤᱣᱮᱫ ᱛᱟᱦᱮᱱᱟ ᱱᱤᱛᱚᱝ ᱦᱚᱸ ᱥᱟᱱᱛᱟᱲ ᱥᱚᱢᱟᱡᱽ ᱨᱮᱭᱟᱜ ᱟᱨ ᱥᱟᱱᱛᱟᱲ ᱥᱚᱢᱟᱡᱽ ᱨᱮᱭᱟᱜ ᱡᱩᱫᱤ ᱵᱚᱱ ᱟᱫ ᱮᱫᱼᱟ ᱤᱱᱟᱹᱠᱷᱟᱱ ᱡᱚᱛᱚᱣᱟᱜ ᱵᱚᱱ ᱟᱫ ᱩᱛᱟᱹᱨ ᱟᱱᱟ